ᱡᱩᱣᱟᱹᱱ ᱠᱚ ᱵᱮᱠᱟᱨ ᱵᱟᱵᱚᱫ ᱛᱮᱧ ᱩᱭᱦᱟᱹᱨ ᱪᱤᱱᱛᱟᱹᱭᱮᱫᱟ ᱡᱮ ᱩᱱᱠᱩ ᱡᱚᱫᱤ ᱛᱤ ᱨᱮᱱᱟᱜ ᱠᱟᱹᱢᱤ ᱠᱚ ᱥᱮᱬᱟ ᱠᱮᱭᱟ ᱛᱟᱦᱚᱞᱮ ᱠᱷᱟᱱ ᱫᱚ ᱩᱱᱠᱩᱣᱟᱜ ᱟᱱᱟᱴ ᱵᱟᱝ ᱦᱩᱭᱠᱚᱜᱼᱟ ᱠᱟᱹᱢᱤ ᱠᱚᱫᱚ ᱦᱩᱭᱩᱜ ᱠᱟᱱᱟ ᱡᱮᱢᱚᱱ ᱢᱮᱠᱟᱱᱤᱠ ᱠᱟᱹᱢᱤ ᱡᱮᱢᱚᱱ ᱠᱚᱢᱯᱤᱭᱩᱴᱟᱨ ᱥᱟᱨᱟᱣ ᱜᱟᱲᱤ ᱥᱟᱨᱟᱣ ᱚᱲᱟᱜ ᱵᱮᱱᱟᱣ ᱠᱟᱴᱷ ᱢᱤᱥᱛᱤᱨᱤ ᱟᱹᱰᱤ ᱚᱱᱠᱟᱱ ᱠᱟᱹᱢᱤᱜᱮ ᱢᱮᱱᱟᱜᱼᱟ ᱚᱱᱟ ᱠᱷᱚᱱᱜᱮ ᱴᱟᱠᱟ ᱠᱟᱹᱣᱰᱤ ᱠᱚ ᱨᱳᱡᱜᱟᱨ ᱠᱮᱭᱟ ᱟᱠᱚᱣᱟᱜ ᱯᱟᱲᱦᱟᱣ ᱠᱟᱹᱢᱤ ᱨᱮᱦᱚᱸ ᱠᱚ ᱞᱟᱜᱟᱣ ᱠᱮᱛᱟ ᱠᱚᱣᱟ ᱟᱨ ᱪᱟᱹᱠᱨᱤ ᱠᱟᱹᱢᱤ ᱨᱮᱦᱚᱸ ᱩᱱᱠᱩᱣᱟᱜ ᱟᱱᱟᱴ ᱵᱟᱝ ᱦᱩᱭ ᱠᱚᱜᱼᱟ ᱟᱨ ᱠᱟᱹᱢᱤ ᱩᱰᱩᱜ ᱞᱟᱹᱜᱤᱫ ᱥᱚᱨᱠᱟᱨ ᱞᱟᱹᱠᱛᱤᱜ ᱠᱟᱱ ᱛᱟᱭᱟ ᱡᱮᱢᱚᱱ ᱥᱠᱩᱞ ᱠᱚᱞᱮᱡᱽ ᱮᱭᱟᱨᱯᱳᱨᱴ ᱫᱟᱜ ᱡᱟᱦᱟᱡ ᱵᱚᱱᱫᱚᱨ ᱵᱮᱝᱠ ᱚᱱᱟ ᱠᱚ ᱵᱮᱥᱚᱨᱠᱟᱨᱤᱭᱮᱫᱟ ᱚᱱᱟ ᱠᱚ ᱡᱟᱛᱮ ᱟᱞᱚᱭ ᱵᱮᱥᱚᱨᱠᱟᱨᱤ ᱢᱟ ᱚᱱᱰᱮ ᱠᱷᱚᱱᱮ ᱩᱰᱩᱠ ᱢᱟ ᱛᱟᱦᱚᱞᱮ ᱠᱷᱟᱱ ᱜᱮ ᱵᱷᱮᱠᱮᱱᱥᱤ ᱠᱚᱦᱚᱸ ᱵᱮᱥᱤᱜᱼᱟ ᱟᱨ ᱜᱤᱫᱽᱨᱟᱹ ᱠᱚᱦᱚᱸ ᱠᱟᱹᱢᱤ ᱠᱚ ᱧᱟᱢᱟ ᱟᱨ ᱡᱟᱦᱟᱸᱭ ᱠᱳᱢᱯᱟᱱᱤ ᱠᱟᱹᱢᱤ ᱞᱟᱹᱜᱤᱫᱚᱜ ᱠᱟᱱᱟ ᱩᱱᱤ ᱡᱮᱢᱚᱱᱮ ᱯᱨᱳᱢᱳᱴᱮᱢᱟ ᱢᱟ ᱛᱟᱦᱚᱞᱮ ᱠᱷᱟᱱᱜᱮ ᱟᱨᱚ ᱚᱱᱠᱟ ᱜᱮ ᱠᱳᱢᱯᱟᱱᱤ ᱠᱷᱩᱞᱟᱹᱣ ᱟᱨ ᱜᱤᱫᱽᱨᱟᱹ ᱠᱚ ᱚᱱᱰᱮ ᱠᱟᱹᱢᱤ ᱠᱚ ᱧᱟᱢᱟ ᱥᱮ ᱵᱷᱮᱠᱮᱱᱥᱤ ᱠᱚ ᱵᱮᱥᱤᱜᱼᱟ ᱛᱟᱦᱚᱞᱮ ᱠᱷᱟᱱᱜᱮ ᱜᱤᱫᱽᱨᱟᱹ ᱠᱚ ᱵᱮᱠᱟᱨ ᱵᱟᱠᱚ ᱛᱟᱦᱮᱱᱟ ᱚᱱᱟᱜᱮ ᱥᱚᱨᱠᱟᱨ ᱡᱟᱛᱮ ᱠᱚᱨᱟᱣᱢᱟ ᱛᱟᱦᱚᱞᱮ ᱠᱷᱟᱱᱜᱮ ᱜᱤᱫᱽᱨᱟᱹ ᱵᱮᱠᱟᱨ ᱵᱟᱠᱚ ᱛᱟᱦᱮᱱᱟ